ᱪᱮᱭᱟᱨ ᱫᱚ ᱚᱲᱟᱜ ᱨᱮ ᱫᱚᱦᱚ ᱞᱮᱠᱟᱱ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ ᱪᱮᱭᱟᱨ ᱨᱮ ᱫᱩᱲᱩᱵ ᱫᱚ ᱞᱟᱸᱜᱟ ᱦᱚᱸ ᱯᱷᱟᱨᱱᱟᱜᱼᱟ ᱟᱨ ᱡᱟᱦᱟᱸ ᱠᱷᱚᱱᱮᱢ ᱠᱟᱹᱢᱤ ᱞᱟᱸᱜᱟᱢ ᱦᱮᱡ ᱥᱮᱴᱮᱨᱱᱟ ᱚᱲᱟᱜ ᱨᱮᱢ ᱫᱩᱲᱩᱵ ᱱᱟ ᱚᱲᱟᱜ ᱨᱮ ᱫᱩᱲᱩᱵ ᱢᱟᱱᱮ ᱪᱮᱭᱟᱨ ᱪᱮᱛᱟᱱ ᱨᱮ ᱫᱩᱲᱩᱵ ᱱᱟ ᱛᱟᱦᱞᱮ ᱠᱟᱹᱴᱤᱡ ᱦᱚᱲᱢᱚ ᱦᱚᱸ ᱦᱟᱞᱠᱟᱭᱮᱱᱟ ᱟᱹᱰᱤ ᱟᱨᱟᱢ ᱧᱚᱜ ᱜᱮᱢ ᱵᱩᱡᱷᱟᱹᱣᱟ ᱴᱤᱵᱷᱤ ᱧᱮᱞ ᱡᱚᱠᱷᱚᱱ ᱦᱚᱸ ᱪᱮᱭᱟᱨ ᱨᱮ ᱫᱩᱲᱩᱵ ᱠᱟᱛᱮᱢ ᱧᱮᱞ ᱠᱮᱫᱟ ᱟᱨᱟᱢᱥᱮᱢ ᱧᱮᱞᱟ ᱠᱤᱢᱵᱟ ᱫᱟᱠᱟᱢ ᱡᱚᱢ ᱠᱮᱫᱟ ᱫᱟᱠᱟ ᱡᱚᱢ ᱠᱟᱛᱮᱫ ᱮᱵᱟᱨᱮ ᱫᱚᱢᱮᱢ ᱵᱤ ᱞᱮᱱᱠᱷᱟᱱ ᱚᱠᱟᱨᱮᱢ ᱫᱩᱲᱩᱵᱟ ᱜᱟᱸᱰᱳ ᱨᱮᱢ ᱫᱩᱲᱩᱵ ᱞᱮᱱᱠᱷᱟᱱ ᱫᱚ ᱚᱯᱚᱥᱚᱴᱚ ᱟᱹᱭᱠᱟᱹᱜᱼᱟ ᱚᱛᱨᱮ ᱫᱩᱲᱩᱵ ᱞᱮᱱᱠᱷᱟᱱ ᱚᱱᱟ ᱠᱷᱟᱹᱛᱤᱨ ᱪᱮᱭᱟᱨ ᱨᱮ ᱫᱩᱲᱩᱵ ᱞᱮᱱᱠᱷᱟᱱ ᱠᱟᱹᱴᱤᱡ ᱟᱹᱰᱤ ᱟᱨᱟᱢ ᱧᱚᱜ ᱜᱮ ᱵᱩᱡᱷᱟᱹᱜᱼᱟ ᱚᱱᱟ ᱦᱚᱛᱮᱫ ᱛᱮ ᱪᱮᱭᱟᱨ ᱫᱚ ᱟᱹᱰᱤᱜᱮ ᱞᱟᱹᱠᱛᱤᱭᱟ